ᱵᱟᱜᱽᱣᱟᱱ ᱵᱟᱠᱷᱟᱨᱟ ᱛᱮᱫᱚ ᱢᱤᱫ ᱜᱮᱥᱟᱭ ᱜᱟᱱ ᱠᱟᱹᱣᱰᱤ ᱫᱚᱨᱠᱟᱨᱚᱜᱼᱟ ᱪᱤᱠᱟᱹᱛᱮ ᱚᱸᱰᱮ ᱡᱚᱛᱚᱣᱟᱜ ᱠᱤᱨᱤᱧ ᱦᱩᱭᱩᱜᱼᱟ ᱢᱟᱫ ᱤᱧ ᱠᱤᱨᱤᱧᱟ ᱜᱷᱮᱨᱟ ᱞᱟᱹᱜᱤᱫ ᱡᱟᱞᱟᱢᱤᱧ ᱠᱤᱨᱤᱧᱟ ᱚᱸᱰᱮ ᱮᱠᱞᱟᱛᱮ ᱵᱟᱹᱧ ᱫᱟᱲᱮᱭᱟᱜ ᱠᱷᱟᱱ ᱦᱚᱲᱤᱧ ᱞᱟᱜᱟᱣᱮᱭᱟ ᱦᱚᱲᱤᱧ ᱟᱪᱩᱭᱮᱭᱟ ᱚᱸᱰᱮ ᱵᱮᱲ ᱦᱚᱪᱚᱭᱮᱭᱟᱹᱧ ᱞᱟᱭᱟᱞᱤᱧ ᱮᱨ ᱞᱟᱹᱜᱤᱫ ᱤᱛᱟᱹ ᱠᱤᱨᱤᱧ ᱦᱩᱭᱩᱜᱼᱟ ᱤᱛᱟᱹ ᱮᱨ ᱠᱟᱛᱮᱫ ᱫᱟᱜ ᱫᱩᱞ ᱵᱟᱠᱷᱟᱨᱟ ᱥᱟᱢᱟᱱ ᱦᱚᱸ ᱠᱤᱨᱤᱧ ᱦᱩᱭᱩᱜᱼᱟ ᱫᱟᱜ ᱫᱩᱞ ᱦᱚᱸ ᱡᱩᱫᱤ ᱥᱟᱺᱜᱤᱧ ᱜᱮᱭᱟ ᱫᱟᱜ ᱮᱱᱠᱷᱟᱱ ᱢᱟ ᱮᱠᱞᱟ ᱛᱮ ᱵᱟᱹᱧ ᱫᱩᱞ ᱫᱟᱲᱮᱭᱟᱜᱼᱟ ᱦᱚᱲᱤᱧ ᱟᱪᱩᱭᱮᱭᱟ ᱦᱚᱲᱤᱧ ᱫᱩᱞ ᱦᱚᱪᱚᱭᱮᱭᱟ ᱚᱱᱟ ᱞᱟᱹᱜᱤᱫ ᱛᱮᱦᱚᱸ ᱚᱱᱟ ᱞᱟᱹᱜᱤᱫ ᱛᱮ ᱦᱚᱸ ᱠᱤᱪᱷᱩ ᱠᱷᱚᱨᱪᱟ ᱫᱚ ᱞᱟᱜᱟᱣ ᱦᱩᱭᱩᱜᱼᱟ ᱤᱱᱠᱟᱹ ᱛᱮᱫᱚ ᱵᱟᱭ ᱦᱩᱭᱩᱜᱼᱟ ᱵᱟᱠᱷᱟᱱ ᱚᱸᱰᱮ ᱢᱮᱦᱱᱚᱛ ᱦᱚᱸ ᱢᱮᱱᱟᱜᱼᱟ ᱛᱚᱵᱮᱜᱮ ᱯᱷᱚᱥᱚᱞ ᱦᱚᱸᱢ ᱟᱹᱫᱟᱹᱭ ᱫᱚᱢ ᱫᱟᱲᱮᱭᱟᱜᱼᱟ